ᱢᱤᱫ ᱴᱮᱱ ᱱᱟᱯᱟᱭ ᱯᱷᱳᱴᱳ ᱜᱨᱟᱯᱷᱟᱨ ᱦᱳᱭᱳᱜ ᱞᱟᱹᱜᱤᱫ ᱪᱮᱫ ᱪᱮᱫ ᱡᱤᱱᱤᱥ ᱫᱚᱨᱠᱟᱨᱟ ᱥᱮ ᱪᱮᱫ ᱪᱮᱫ ᱢᱟᱱᱮ ᱜᱩᱱ ᱫᱚᱨᱠᱟᱨᱟ ᱚᱱᱟ ᱠᱚ ᱫᱚ ᱦᱳᱭᱳᱜ ᱠᱟᱱᱟ ᱡᱮᱢᱚᱱ ᱟᱢ ᱢᱤᱫ ᱴᱮᱱ ᱱᱟᱯᱟᱭ ᱯᱷᱳᱴᱳᱜᱨᱟᱯᱷᱟᱨ ᱮᱢ ᱦᱳᱭᱳᱜ ᱠᱷᱟᱱ ᱟᱢᱟᱜ ᱟᱭᱢᱟ ᱨᱚᱠᱚᱢ ᱯᱷᱳᱴᱳᱜᱨᱟᱯᱷᱤ ᱨᱮᱱᱟᱜ ᱥᱠᱤᱞ ᱫᱚᱨᱠᱟᱨᱟᱢᱟ ᱡᱮᱢᱚᱱ ᱢᱟᱱᱮ ᱯᱷᱳᱴᱳ ᱡᱮᱢᱚᱱ ᱠᱮᱢᱮᱨᱟ ᱢᱤᱫ ᱴᱷᱮᱱ ᱮᱢ ᱦᱟᱛᱟᱣ ᱠᱮᱫᱟ ᱠᱮᱢᱮᱨᱟᱨᱮ ᱚᱴᱳ ᱛᱮᱦᱚᱸ ᱯᱷᱳᱴᱳ ᱡᱩᱛᱚᱜᱼᱟ ᱠᱤᱱᱛᱩ ᱚᱴᱳᱛᱮᱢ ᱯᱷᱳᱴᱳ ᱞᱮᱠᱷᱟᱱ ᱫᱚ ᱩᱱᱟᱹᱜ ᱢᱚᱸᱡᱽ ᱵᱟᱠᱚ ᱧᱮᱞᱚᱜᱼᱟ ᱟᱨ ᱢᱤᱱᱩᱣᱟᱞ ᱛᱮ ᱪᱮᱫ ᱞᱮᱠᱟ ᱠᱚ ᱛᱩᱞᱟᱹᱣᱟ ᱚᱱᱟ ᱨᱮᱱᱟᱜ ᱥᱠᱤᱞ ᱟᱢ ᱫᱚᱨᱠᱟᱨ ᱟᱢ ᱫᱚᱨᱠᱟᱨ ᱟᱢᱟ ᱚᱱᱟ ᱨᱮᱱᱟᱜ ᱥᱠᱤᱞ ᱡᱚᱫᱤ ᱵᱟᱢ ᱵᱟᱲᱟᱭ ᱠᱷᱟᱱ ᱛᱟᱦᱚᱞᱮ ᱟᱢᱟᱜ ᱡᱟᱦᱟᱸ ᱛᱤᱱᱟᱹᱜ ᱫᱟᱹᱢᱤ ᱠᱮᱢᱮᱨᱟ ᱛᱟᱦᱮᱱ ᱛᱟᱢ ᱨᱮᱦᱚᱸ ᱟᱢᱫᱚ ᱢᱚᱸᱡᱽ ᱯᱷᱴᱳᱜᱨᱟᱯᱷᱤ ᱵᱟᱢ ᱛᱩᱞᱟᱹᱣ ᱫᱟᱲᱮᱹᱭᱟᱜ ᱥᱮ ᱢᱚᱸᱡᱽ ᱯᱷᱳᱴᱳ ᱟᱢ ᱵᱟᱢ ᱠᱞᱤᱠ ᱫᱟᱲᱮᱹᱭᱟᱜᱼᱟ ᱛᱚ ᱚᱱᱟᱛᱮ ᱟᱢᱟᱜ ᱢᱤᱫ ᱴᱟᱝ ᱯᱷᱳᱴᱳᱜᱨᱟᱯᱷᱤ ᱨᱮᱱᱟᱜ ᱥᱠᱤᱞ ᱫᱚᱨᱠᱟᱨᱟᱢᱟ ᱡᱮᱢᱚᱱ ᱪᱮᱫ ᱞᱮᱠᱟ ᱞᱟᱭᱤᱴ ᱫᱚᱨᱠᱟᱨᱟ ᱚᱠᱟ ᱥᱮᱫ ᱞᱮᱠᱟᱛᱮᱢ ᱛᱩᱞᱟᱹᱣ ᱞᱮᱠᱷᱟᱱ ᱢᱚᱸᱡᱽ ᱯᱷᱳᱴᱳ ᱨᱟᱠᱟᱵᱚᱜᱼᱟ ᱚᱠᱟ ᱮᱝᱜᱮᱞ ᱛᱮᱢ ᱨᱟᱠᱟᱵ ᱞᱮᱠᱷᱟᱱ ᱢᱚᱸᱡᱽ ᱠᱳᱣᱟᱞᱤᱴᱤᱛᱮ ᱯᱷᱳᱴᱳ ᱛᱩᱞᱟᱹᱜᱼᱟ ᱚᱱᱟᱠᱚ ᱟᱢ ᱵᱟᱰᱟᱭ ᱫᱚᱨᱠᱟᱨᱟᱢᱟ ᱟᱨ ᱚᱱᱟ ᱠᱚ ᱥᱠᱤᱞ ᱥᱟᱶ ᱥᱟᱶᱛᱮᱦᱚᱸ ᱠᱮᱢᱮᱨᱟ ᱥᱟᱶᱛᱮ ᱟᱭᱢᱟ ᱨᱚᱠᱚᱢ ᱞᱮᱱᱥ ᱞᱟᱜᱟᱜᱼᱟ ᱡᱮᱢᱚᱱ ᱟᱹᱰᱤ ᱥᱟᱹᱜᱤᱧ ᱨᱮ ᱡᱩᱫᱤᱢ ᱯᱷᱳᱴᱳᱢ ᱛᱩᱞᱟᱹᱣ ᱠᱷᱟᱱ ᱛᱚ ᱢᱤᱫ ᱴᱮᱱ ᱱᱚᱨᱢᱟᱞ ᱞᱮᱱᱥ ᱥᱮ ᱠᱤᱴ ᱞᱮᱱᱥ ᱛᱮᱫᱚ ᱚᱱᱟ ᱫᱚ ᱵᱟᱢ ᱛᱩᱞᱟᱹᱣ ᱫᱟᱲᱮᱹᱭᱟᱜᱼᱟ ᱚᱱᱟ ᱛᱩᱞᱟᱹᱣ ᱞᱟᱜᱤᱫ ᱟᱢ ᱢᱤᱫ ᱴᱮᱱ ᱡᱩᱢ ᱥᱮᱱ ᱡᱩᱢ ᱞᱮᱱᱥ ᱞᱟᱜᱟᱣ ᱟᱢᱟ ᱡᱮᱢᱚᱱ ᱡᱮᱢᱚᱱ ᱟᱹᱰᱤ ᱥᱟᱹᱜᱤᱧ ᱨᱮ ᱡᱩᱫᱤ ᱪᱮᱬᱮ ᱠᱚ ᱛᱟᱦᱮᱸ ᱞᱮᱱ ᱠᱷᱟᱱ ᱩᱱᱠᱩ ᱫᱚ ᱱᱚᱨᱢᱟᱞ ᱚᱱᱟ ᱠᱤᱴ ᱞᱮᱱᱥᱛᱮᱫᱚ ᱵᱟᱢ ᱛᱩᱞᱟᱹᱣ ᱫᱟᱲᱮᱭᱟᱠᱚᱣᱟ ᱛᱚ ᱚᱱᱟ ᱞᱟᱹᱜᱤᱫ ᱛᱮ ᱟᱢ ᱢᱤᱫ ᱴᱟᱝ ᱡᱩᱢ ᱥᱮᱱ ᱡᱩᱢ ᱞᱮᱱᱥ ᱞᱟᱜᱟᱣ ᱟᱢᱟ ᱚᱱᱟ ᱠᱷᱟᱹᱛᱤᱨ ᱛᱮ ᱢᱤᱫ ᱴᱮᱱ ᱡᱩᱢ ᱞᱮᱱᱥ ᱦᱟᱛᱟᱣ ᱦᱳᱭᱳᱜ ᱛᱟᱢᱟ ᱥᱟᱶᱛᱮ ᱟᱢ ᱡᱚᱫᱤ ᱚᱣᱟᱭᱤᱰ ᱵᱷᱟᱵᱮᱹ ᱢᱟᱱᱮ ᱟᱭᱢᱟ ᱟᱹᱰᱤ ᱞᱟᱹᱴᱩ ᱮᱨᱤᱭᱟ ᱵᱷᱟᱵᱮ ᱟᱢ ᱯᱷᱳᱴᱳ ᱡᱚᱫᱤᱢ ᱠᱞᱤᱠ ᱠᱷᱟᱱ ᱛᱟᱦᱚᱞᱮ ᱮᱢᱱᱤ ᱱᱚᱨᱢᱟᱞ ᱞᱮᱱᱥ ᱛᱮᱫᱚ ᱚᱱᱟ ᱫᱚ ᱵᱟᱝ ᱦᱳᱭᱳᱜᱼᱟ ᱛᱚᱠᱷᱚᱱ ᱞᱟᱜᱟᱜᱼᱟ ᱦᱳᱣᱟᱭᱤᱴ ᱮᱝᱜᱮᱞ ᱞᱮᱱᱥ ᱛᱚᱠᱷᱚᱱ ᱚᱱᱟ ᱦᱚᱣᱟᱭᱤᱴ ᱮᱝᱜᱮᱞ ᱞᱮᱱᱥ ᱟᱢ ᱚᱱᱟ ᱠᱮᱢᱮᱨᱟ ᱨᱮ ᱞᱟᱜᱟᱣ ᱦᱳᱭᱳᱜ ᱛᱟᱢᱟ ᱛᱚ ᱚᱱᱠᱟ ᱜᱮ ᱟᱭᱢᱟ ᱨᱚᱠᱚᱢ ᱞᱮᱱᱥ ᱞᱟᱜᱟᱜᱼᱟ ᱦᱚᱣᱟᱭᱤᱴ ᱮᱝᱜᱮᱞ ᱞᱮᱱᱥ ᱞᱟᱜᱟᱜᱼᱟ ᱴᱮᱞᱤ ᱯᱷᱳᱴᱳᱨᱮ ᱞᱮᱱᱥ ᱞᱟᱜᱟᱜᱼᱟ ᱯᱨᱟᱭᱤᱢ ᱞᱮᱱᱥ ᱞᱟᱜᱟᱜᱼᱟ ᱡᱩᱢ ᱞᱮᱱᱥ ᱞᱟᱜᱟᱜᱼᱟ ᱚᱱᱟᱠᱚ ᱚᱱᱟ ᱠᱚ ᱡᱷᱚᱛᱚ ᱞᱮᱱᱥ ᱟᱢ ᱢᱤᱫ ᱴᱮᱱ ᱱᱟᱯᱟᱭ ᱯᱷᱳᱴᱳᱜᱨᱟᱯᱷᱟᱨ ᱦᱳᱭᱳᱜ ᱞᱟᱹᱜᱤᱫ ᱚᱱᱟᱠᱚ ᱞᱟᱜᱟᱣ ᱟᱢᱟ ᱥᱟᱶᱛᱮ ᱟᱢᱟᱜ ᱯᱷᱳᱴᱳᱜᱨᱟᱯᱷᱤ ᱨᱮᱭᱟᱜ ᱥᱠᱤᱞ ᱦᱚᱸ ᱞᱟᱜᱟᱣ ᱟᱢᱟ ᱢᱤᱫ ᱴᱮᱱ ᱱᱟᱯᱟᱭ ᱯᱷᱳᱴᱳᱜᱨᱟᱯᱷᱤ ᱯᱷᱳᱴᱳᱜᱨᱟᱯᱷᱟᱨ ᱦᱳᱭᱳᱜ ᱞᱟᱹᱜᱤᱫ ᱟᱨ ᱱᱚᱶᱟ ᱜᱮ ᱱᱚᱶᱟ ᱠᱚᱜᱮ ᱛᱟᱦᱮᱸ ᱠᱟᱱᱟ ᱢᱤᱫ ᱴᱮᱱ ᱱᱟᱯᱟᱭ ᱯᱷᱳᱴᱳ ᱜᱨᱟᱯᱷᱟᱨ ᱦᱳᱭᱳᱜ ᱨᱮᱱᱟᱜ ᱮᱫ ᱜᱩᱱ ᱠᱚᱫᱚ ᱟᱨ ᱡᱤᱱᱤᱥ ᱠᱚᱫᱚ ᱟᱨ ᱤᱧ ᱨᱮᱱ ᱟᱨ ᱤᱧᱨᱮᱱ ᱩᱫᱜᱟᱹᱣ ᱤᱡ ᱫᱚ ᱦᱳᱭᱳᱜ ᱠᱟᱱᱟ ᱠᱮᱵᱷᱤᱱ ᱠᱟᱨᱥᱟᱨ ᱩᱱᱤᱭᱟᱜ ᱢᱤᱫ ᱴᱮᱱ ᱥᱴᱳᱨᱤ ᱧᱮᱞᱛᱮ ᱢᱤᱫ ᱴᱮᱱ ᱯᱤᱠ ᱧᱮᱞᱛᱮ ᱤᱧ ᱤᱱᱥ ᱤᱱᱥᱯᱨᱮᱥᱮᱱ ᱟᱠᱟᱱᱟ ᱚᱱᱟ ᱫᱚ ᱦᱩᱭᱩᱜ ᱠᱟᱱᱟ ᱢᱤᱫ ᱴᱮᱱ ᱞᱟᱦᱟᱨᱮ ᱢᱤᱫ ᱴᱮᱱ ᱢᱤᱫ ᱴᱮᱱ ᱜᱤᱫᱽᱨᱟᱹ ᱩᱱ ᱨᱮᱸᱜᱮᱡ ᱛᱮ ᱜᱩᱡᱩᱜ ᱠᱟᱱᱟ ᱚᱱᱟ ᱛᱟᱭᱚᱢᱨᱮ ᱢᱤᱫ ᱴᱮᱱ ᱤᱜᱚᱞ ᱥᱮ ᱠᱩᱲᱤᱫ ᱢᱮᱱᱟᱭᱟ ᱩᱱᱤ ᱜᱩᱡᱩᱜ ᱞᱟᱹᱜᱤᱫ ᱩᱱᱤ ᱜᱩᱡᱩᱜ ᱮ ᱧᱮᱞᱮ ᱠᱟᱱᱟ ᱟᱨ ᱩᱱᱤ ᱩᱱᱤ ᱜᱚᱡ ᱞᱮᱱᱠᱷᱟᱱᱜᱮ ᱩᱱᱤᱭ ᱧᱮᱞᱮᱭᱟ ᱛᱚ ᱚᱱᱟ ᱠᱞᱤᱠ ᱚᱱᱟ ᱯᱷᱳᱴᱳ ᱤᱧ ᱢᱚᱱᱨᱮ ᱟᱹᱰᱤ ᱟᱸᱴ ᱫᱩᱠ ᱤᱧ ᱧᱟᱢ ᱞᱮᱫᱟ ᱚᱱᱟ ᱧᱮᱞ ᱠᱟᱛᱮᱫ ᱜᱮ ᱤᱧ ᱦᱚᱸᱧ ᱫᱤᱥᱟᱹ ᱠᱮᱫᱟ ᱪᱮᱫ ᱡᱟᱦᱟᱱᱟᱜ ᱯᱷᱴᱳ ᱠᱞᱤᱠ ᱦᱳᱭᱳᱜᱼᱟ ᱚᱱᱟᱜᱮ